ᱞᱟᱠᱪᱟᱨ ᱥᱮᱨᱣᱟ ᱡᱚᱜᱟᱣ ᱫᱚᱦᱚᱭ ᱞᱟᱹᱜᱤᱫ ᱛᱮ ᱤᱧ ᱫᱩᱧ ᱢᱮᱱᱟ ᱥᱟᱱᱛᱟᱞ ᱥᱚᱢᱟᱡᱽ ᱨᱮ ᱡᱟᱦᱟᱸ ᱠᱚ ᱮᱱᱮᱡ ᱥᱮᱨᱮᱧ

ᱢᱮᱱᱟᱜᱼᱟ ᱚᱱᱟ ᱠᱚᱫᱚ ᱟᱹᱰᱤ ᱱᱟᱯᱟᱭ ᱜᱮᱭᱟ ᱥᱮ ᱟᱨᱤᱪᱟᱹᱞᱤ

ᱢᱮᱱᱠᱷᱟᱱ ᱱᱟᱦᱟᱜ ᱡᱩᱠ ᱨᱮᱱ ᱦᱚᱯᱚᱱ ᱵᱟᱹᱵᱩ ᱢᱟᱹᱭ ᱛᱟᱠᱚ

ᱚᱱᱟ ᱠᱚ ᱵᱟᱫ ᱠᱟᱛᱮᱫ ᱮᱴᱟᱜ ᱨᱚᱠᱚᱢ ᱜᱮᱠᱚ ᱮᱱᱮᱡ ᱥᱮᱨᱮᱧ ᱮᱫᱟ ᱚᱱᱟ ᱠᱚ ᱫᱤᱥᱟᱹ ᱞᱟᱹᱜᱤᱫ ᱛᱮ ᱥᱮ ᱞᱟᱦᱟ ᱥᱮᱡ ᱤᱫᱤ ᱞᱟᱹᱜᱤᱫ ᱛᱮ ᱟᱵᱚ ᱫᱚ ᱚᱱᱟ ᱠᱚ ᱢᱟᱱᱟᱣ ᱤᱫᱤ ᱦᱩᱭᱩᱜ ᱛᱟᱵᱚᱱᱟ ᱛᱚᱵᱮ ᱜᱮ

ᱥᱚᱦᱚᱨᱟᱭ ᱥᱮ ᱵᱟᱦᱟ ᱟᱨᱚ ᱮᱢᱟᱱ ᱠᱚ ᱚᱱᱟ ᱠᱚ ᱠᱚᱵᱚᱱ ᱱᱤᱛᱚᱜ ᱠᱷᱚᱡ ᱜᱮ ᱡᱩᱫᱤ ᱵᱚᱱ ᱠᱚᱨᱟᱣ ᱤᱫᱤᱭᱟ ᱮᱸᱰᱮ ᱠᱷᱟᱱ ᱱᱟᱦᱟᱜ ᱡᱩᱜ ᱨᱮᱦᱚᱸ ᱚᱱᱟ ᱠᱚ ᱠᱚ ᱢᱟᱱᱟᱣ ᱵᱟᱛᱟᱣᱟ